ᱵᱟᱜᱟᱱ ᱠᱟᱨᱤ ᱨᱮᱭᱟᱜ ᱚᱡᱮ ᱞᱮᱠᱟᱛᱮ ᱢᱚᱱᱚᱞᱚᱡ ᱫᱚ ᱵᱚᱫᱚᱞ ᱟᱠᱟᱱ ᱜᱮᱭᱟ ᱡᱮ ᱤᱧ ᱧᱮᱞ ᱠᱮᱫᱟ ᱡᱮ ᱢᱤᱫ ᱦᱚᱲ ᱛᱤᱨᱭᱚ ᱚᱨᱚᱝ ᱮᱜᱼᱟ ᱵᱟᱱᱟᱢ ᱦᱚᱸᱭ ᱠᱚᱴᱟᱵᱮᱜᱼᱟ ᱚᱱᱟ ᱨᱮᱱᱟᱜ ᱚᱨᱚᱝ ᱟᱨ ᱵᱟᱱᱟᱢ ᱨᱮᱛᱟ ᱮᱫ ᱫᱚ ᱚᱱᱟ ᱥᱟᱰᱮ ᱚᱱᱟ ᱮᱛᱚᱴᱟᱜ ᱜᱮ ᱱᱟᱯᱟᱭ ᱥᱮ ᱟᱧᱡᱚᱢᱚᱜ ᱠᱟᱱᱟ ᱨᱟᱹᱥᱠᱟᱹ ᱥᱟᱞᱟᱜ ᱡᱮ ᱢᱚᱱᱮ ᱨᱮ ᱟᱹᱰᱤ ᱱᱟᱯᱟᱭ ᱟᱹᱭᱠᱟᱹᱜ ᱠᱟᱱ ᱛᱟᱦᱮᱸᱜᱼᱟ ᱟᱹᱰᱤ ᱨᱟᱹᱥᱠᱟᱹ ᱟᱹᱰᱤ ᱨᱚᱢᱚᱡᱽ ᱜᱮ ᱟᱹᱭᱠᱟᱹᱜ ᱠᱟᱱ ᱛᱟᱦᱮᱸᱜᱼᱟ ᱚᱱᱟ ᱞᱮᱠᱟᱛᱮ ᱢᱚᱱ ᱞᱚᱥ ᱫᱚ ᱵᱚᱫᱚᱞ ᱠᱟᱱ ᱜᱮᱭᱟ ᱟᱨ ᱚᱱᱟ ᱛᱤᱨᱭᱚ ᱟᱨ ᱵᱟᱱᱟᱢ ᱡᱮ ᱟᱹᱰᱤ ᱢᱟᱨᱟᱝ ᱟᱱ ᱡᱤᱱᱤᱥ ᱠᱟᱱᱟ ᱡᱮ ᱥᱟᱵ ᱛᱮ ᱡᱚᱴᱮᱫ ᱛᱮ ᱨᱩ ᱛᱮ ᱡᱮ ᱠᱚᱥᱴᱚ ᱦᱩᱭᱩᱜ ᱠᱟᱱᱟ ᱱᱚᱝᱠᱟᱱᱟᱜ ᱫᱚ ᱪᱮᱫ ᱦᱚᱸ ᱵᱟᱝᱼᱟ ᱚᱱᱟ ᱠᱤᱱ ᱫᱚ ᱠᱟᱹᱴᱤᱡ ᱧᱚᱜ ᱜᱮᱭᱟ ᱟᱨ ᱨᱩ ᱛᱮᱦᱚᱸ ᱟᱨ ᱚᱨᱚᱝ ᱛᱮᱦᱚᱸ ᱱᱟᱯᱟᱭ ᱜᱮ ᱵᱩᱡᱷᱟᱹᱜ ᱠᱟᱱᱟ ᱠᱷᱩᱵ ᱠᱚᱥᱴᱚ ᱫᱚ ᱵᱟᱝᱟ ᱟᱹᱰᱤ ᱪᱮ ᱱᱟᱯᱟᱭ ᱜᱮ ᱟᱨ ᱛᱮᱦᱮᱧ ᱜᱟᱯᱟ ᱡᱮᱢᱚᱱ ᱥᱮᱨᱮᱧ ᱠᱚ ᱟᱸᱡᱚᱢ ᱮᱫᱟ ᱥᱮ ᱵᱷᱟᱹᱨᱤᱭᱟᱹ ᱠᱚ ᱧᱮᱞᱮᱜᱼᱟ ᱞᱟᱦᱟ ᱠᱷᱚᱱᱟᱜ ᱜᱮ ᱥᱮᱨᱮᱧ ᱠᱚᱠᱚ ᱟᱸᱡᱚᱢ ᱟᱹᱜᱩ ᱠᱟᱫᱟ ᱥᱮ ᱵᱷᱟᱹᱨᱤᱭᱟᱹ ᱠᱚᱦᱚᱸ ᱧᱮᱞᱟᱠᱟᱫᱟ ᱠᱚ ᱮᱠᱷᱚᱱᱚ ᱧᱮᱞ ᱮᱫᱟ ᱠᱚ ᱥᱮ ᱠᱚ ᱟᱸᱡᱚᱢ ᱟᱹᱜᱩᱭᱫᱟ